ᱪᱷᱚᱵᱤ ᱟᱸᱠᱟᱣ ᱞᱟᱹᱜᱤᱫ ᱥᱮ ᱡᱟᱦᱟᱱ ᱠᱤᱪᱷᱩ ᱥᱮᱬᱟ ᱞᱟᱹᱜᱤᱫ ᱦᱚᱸ ᱡᱚᱛᱚ ᱠᱤᱪᱷᱩ ᱞᱟᱹᱜᱤᱫ ᱜᱮ ᱢᱤᱫᱽᱴᱮᱱ ᱫᱚ ᱠᱟᱹᱭᱛᱩᱥ ᱛᱟᱦᱮᱱ ᱜᱮᱭᱟ ᱤᱧᱨᱮᱱ ᱦᱚᱸ ᱪᱷᱩᱵᱤ ᱟᱸᱠᱟᱣ ᱞᱟᱹᱜᱤᱫ ᱫᱚ ᱡᱟᱸᱦᱟᱭ ᱜᱩᱨᱩᱡᱚᱱ ᱠᱚᱫᱚ ᱵᱟᱹᱱᱩᱜ ᱠᱚᱛᱤᱧᱟ ᱤᱧᱦᱚᱸ ᱚᱱᱠᱟᱜᱮ ᱤᱭᱩᱴᱤᱵ ᱨᱮ ᱥᱟᱨᱪ ᱠᱟᱛᱮᱫ ᱤᱧ ᱧᱮᱞ ᱠᱮᱫ ᱠᱚᱣᱟ ᱪᱷᱚᱵᱤ ᱟᱸᱠᱟᱣ ᱞᱟᱹᱜᱤᱫ ᱛᱮ ᱟᱹᱰᱤ ᱱᱟᱯᱟᱭ ᱱᱟᱯᱟᱭ ᱪᱷᱚᱵᱤ ᱟᱹᱰᱤ ᱥᱚᱦᱚᱡ ᱛᱮᱠᱚ ᱟᱸᱠᱟᱣ ᱮᱫᱟ ᱟᱫᱚ ᱤᱧ ᱦᱚᱸ ᱩᱱᱠᱩ ᱧᱮᱞᱛᱮᱧ ᱪᱮᱥᱴᱟ ᱞᱮᱜᱟ ᱠᱮᱫᱛᱮ ᱤᱧ ᱦᱚᱸ ᱟᱹᱰᱤ ᱱᱟᱯᱟᱭᱜᱮ ᱪᱷᱚᱵᱤᱧ ᱟᱸᱠᱟᱣ ᱫᱟᱲᱮᱭᱟᱠᱚ ᱠᱟᱱᱟ ᱤᱭᱩᱴᱩᱵ ᱨᱮ ᱥᱟᱨᱪ ᱠᱟᱛᱮᱫ